ᱦᱮᱞᱳ ᱰᱨᱟᱭᱵᱟᱨ ᱵᱟᱹᱵᱩ ᱤᱧᱤᱧ ᱞᱟᱹᱭᱮᱫᱟ ᱱᱚᱣᱟ ᱢᱟᱱᱠᱚᱨ ᱠᱚᱞᱮᱡᱽ ᱠᱷᱚᱱ ᱟᱢ ᱢᱟᱛᱳ ᱮᱱᱟᱱ ᱨᱮᱢ ᱞᱟᱹᱭ ᱠᱮᱫᱟ ᱪᱟᱞᱟᱜ ᱠᱟᱱᱟᱹᱧ ᱴᱳᱴᱳ ᱱᱤᱭᱟᱹ ᱟᱢ ᱢᱟᱛᱚ ᱱᱤᱛᱚ ᱦᱚᱸ ᱵᱟᱢ ᱦᱮᱡ ᱞᱮᱱᱟ ᱤᱧ ᱢᱟ ᱮᱱᱟᱱ ᱠᱷᱚᱱᱤᱧ ᱛᱤᱜᱩ ᱟᱠᱟᱱᱟ ᱠᱚᱞᱮᱡᱽ ᱢᱟᱛᱚ ᱮᱱᱟᱱ ᱨᱮᱠᱚ ᱪᱷᱩᱴᱤ ᱟᱠᱟᱫ ᱞᱮᱭᱟ ᱟᱢ ᱵᱟᱢ ᱦᱤᱡᱩᱜ ᱠᱟᱱᱛᱮ ᱟᱞᱮ ᱱᱚᱣᱟ ᱢᱟᱱᱠᱚᱨ ᱦᱟᱴ ᱛᱚᱞᱟ ᱥᱮᱡ ᱜᱟᱛᱮ ᱠᱩᱲᱤ ᱱᱤᱭᱟᱹᱫᱟᱬᱟᱱ ᱞᱮ ᱦᱮᱡ ᱠᱟᱱᱟ ᱱᱚᱸᱰᱮ ᱠᱟᱹᱴᱤᱡ ᱞᱮ ᱵᱟᱡᱟᱨᱚᱜ ᱠᱟᱱᱟ ᱛᱤᱱ ᱥᱳᱢᱳᱭᱮᱢ ᱦᱤᱡᱩᱜ ᱠᱟᱱᱟ ᱮᱱᱟᱱ ᱠᱷᱚᱡ ᱞᱮ ᱠᱚᱭᱚᱜ ᱦᱚᱨ ᱟᱠᱟᱫ ᱢᱮᱭᱟ ᱟᱨ ᱵᱟᱢ ᱦᱤᱡᱩᱜ ᱠᱷᱟᱱ ᱫᱚ ᱞᱟᱹᱭ ᱢᱮ ᱡᱟᱦᱟᱱ ᱡᱩᱫᱟᱹᱱ ᱜᱟᱹᱰᱤ ᱞᱮ ᱧᱟᱢᱟ ᱚᱱᱟ ᱛᱮᱞᱮ ᱫᱮᱡ ᱪᱟᱞᱟᱜᱼᱟ ᱤᱧ ᱥᱟᱛᱮᱫ ᱜᱮᱠᱚ ᱪᱟᱞᱟᱣ ᱠᱚᱜᱼᱟ ᱚᱱᱟ ᱜᱟᱹᱰᱤ ᱛᱮᱜᱤ ᱤᱧ ᱨᱮᱱ ᱜᱟᱛᱮ ᱠᱩᱲᱤ ᱦᱚᱸ ᱚᱱᱟᱛᱮ ᱮᱱᱟᱱ ᱠᱷᱚᱡ ᱞᱮ ᱯᱷᱳᱱᱟᱢ ᱠᱟᱱᱟ ᱟᱨ ᱛᱤᱱ ᱥᱳᱢᱳᱭᱮᱢ ᱦᱤᱡᱩᱜᱼᱟ ᱞᱟᱹᱭ ᱢᱮ ᱠᱷᱟᱡ ᱚᱱᱟ ᱜᱟᱹᱰᱤ ᱛᱮᱜᱤ ᱠᱩ ᱪᱟᱞᱟᱜᱼᱟ ᱛᱤᱱᱟᱹᱜ ᱠᱟᱛᱮ ᱵᱷᱟᱲᱟᱢ ᱦᱟᱛᱟᱣᱟ ᱚᱱᱟ ᱦᱚᱸ ᱞᱟᱹᱭ ᱢᱮ ᱟᱨ ᱚᱠᱟ ᱴᱷᱮᱡ ᱞᱮ ᱛᱤᱜᱩ ᱠᱚᱜᱼᱟ ᱛᱟᱦᱚᱞᱮ ᱢᱟᱱᱠᱚᱨ ᱚᱱᱟ ᱦᱟᱴ ᱛᱚᱞᱟ ᱴᱷᱮᱱ ᱞᱮ ᱛᱤᱜᱩᱜ ᱠᱟᱱᱟ ᱞᱚᱜᱚᱱ ᱦᱮᱡ ᱜᱚᱫᱚᱜ ᱢᱮ